ᱟᱢᱫᱚ ᱰᱟᱠᱴᱟᱨ ᱵᱟᱹᱵᱩ ᱠᱟᱱ ᱜᱮᱭᱟᱢ ᱛᱚ ᱦᱮᱸ ᱚᱱᱮᱡᱮ ᱨᱟᱱᱮᱢ ᱮᱢ ᱚᱴᱚᱞᱮᱱ ᱰᱟᱝᱨᱟ ᱨᱟᱱ ᱛᱚ ᱰᱟᱝᱨᱟ ᱢᱟ ᱨᱟᱱ ᱢᱟ ᱡᱚᱢ ᱢᱟᱧ ᱡᱚᱢ ᱪᱚᱠᱮᱜ ᱠᱤᱱᱜᱮ ᱛᱚ ᱰᱟᱝᱨᱟᱢᱟ ᱡᱚᱢ ᱠᱟᱛᱮ ᱠᱤᱪᱷᱩ ᱟ ᱰᱤ ᱢᱚᱡᱽ ᱩᱛᱟᱹᱨ ᱫᱚ ᱵᱟᱠᱤᱱ ᱵᱩᱡᱟᱹᱜ ᱠᱟᱱᱟ ᱛᱚ ᱟᱫᱚ ᱚᱱᱟ ᱮᱱᱛᱮᱡ ᱡᱚᱢ ᱟ ᱰᱤ ᱴᱷᱤᱠ ᱴᱷᱟᱠ ᱛᱮᱫᱚ ᱵᱟᱠᱤᱱ ᱡᱚᱢᱫᱟ ᱦᱮᱸ ᱟᱫᱚ ᱚᱱᱟᱛᱮᱜᱮ ᱟᱡᱴᱷᱮᱡ ᱜᱮ ᱡᱮ ᱪᱮᱫ ᱪᱤᱠᱟᱭ ᱦᱩᱭᱩᱜᱼᱟ

ᱦᱮᱸ ᱦᱮᱸ ᱫᱟᱨᱮ ᱥᱟᱠᱟᱢ ᱠᱚ ᱦᱚᱸ ᱯᱟᱛ ᱯᱟᱞᱦᱟ ᱠᱚᱦᱚᱸ ᱢᱚᱴᱟᱢᱩᱴᱤ ᱡᱚᱢ ᱵᱟᱲᱟ ᱥᱮᱨᱚᱠᱚᱢ ᱫᱚ ᱵᱟᱠᱤᱱ ᱡᱚᱢᱫᱟ ᱟᱫᱚ ᱚᱱᱟᱜᱮ ᱵᱚᱞᱮ ᱨᱟᱱ ᱨᱮᱭᱟᱜ ᱢᱟᱱᱮ ᱫᱚᱥᱟᱨ ᱛᱮ ᱚᱱᱟ ᱨᱟᱱ ᱢᱟ ᱡᱚᱢᱠᱟᱜᱼᱟ ᱠᱤᱱ ᱛᱚ ᱮᱴᱟᱜᱼᱟᱜ ᱨᱟᱱ ᱨᱮᱭᱟᱜ ᱵᱮᱵᱚᱥᱛᱟ ᱦᱮᱸᱻ ᱟᱨ ᱮᱴᱟᱜ ᱠᱚᱣᱟᱜ ᱫᱚ ᱮᱱᱛᱮᱫ ᱢᱮᱨᱚᱢ ᱜᱮ ᱢᱮᱨᱚᱢ ᱦᱚᱸ ᱩᱱᱠᱩ ᱫᱚ ᱟᱫᱷᱟ ᱠᱚᱫᱚ ᱴᱷᱤᱠᱟᱹᱱ ᱧᱚᱜ ᱜᱮᱭᱟᱠᱚ ᱚᱱᱠᱟᱜᱮ ᱟᱹᱰᱤ ᱩᱥᱟᱹᱨᱟ ᱫᱚ ᱵᱟᱠᱚ ᱢᱚᱡᱽ ᱩᱛᱟᱹᱨᱟᱠᱟᱱᱟ ᱪᱮᱫ ᱞᱮᱠᱟ ᱤᱭᱟᱹ ᱢᱟᱪᱷᱟᱜᱮ ᱢᱮᱱᱟᱜ ᱠᱚᱣᱟ ᱦᱮᱸ

ᱦᱮᱸ ᱦᱮᱸ ᱴᱷᱤᱠ ᱜᱮᱭᱟ ᱟᱨ ᱱᱩᱠᱩ ᱚᱱᱮ ᱚᱱᱠᱟ ᱢᱮᱱᱟᱜ ᱠᱚᱣᱟ ᱛᱚ ᱩᱱᱠᱩᱣᱟᱜ ᱦᱚᱸ ᱢᱟ ᱤᱭᱟᱹ ᱜᱚᱫᱚᱜ ᱠᱟᱱ ᱜᱮᱭᱟ ᱛᱷᱚᱲᱟ ᱟᱨᱵᱟᱝ ᱪᱤᱠᱤᱥᱥᱟ ᱠᱚ ᱤᱧᱡᱮᱥᱮᱱ ᱠᱚᱢᱟ

ᱦᱮᱸ ᱦᱮᱸ ᱟᱨ ᱥᱩᱠᱨᱤ ᱠᱚ ᱥᱩᱠᱨᱤ ᱠᱚᱫᱚ ᱮᱱᱛᱮᱫ ᱩᱱᱠᱩ ᱫᱚ ᱴᱷᱟᱠ ᱴᱷᱤᱠ ᱢᱟᱪᱷᱟᱜ ᱜᱮᱭᱟ ᱠᱚ ᱦᱮᱸ

ᱦᱮᱸ ᱦᱮᱸ ᱚᱱᱠᱟ ᱠᱟᱛᱮ ᱜᱮ ᱢᱟ ᱦᱮᱸ

ᱢᱟ ᱫᱚᱦᱚᱭᱢᱮ ᱢᱟᱛᱟᱦᱚᱞᱮ ᱴᱷᱤᱠ ᱜᱮᱭᱟ